ᱵᱤᱥᱥᱚ ᱠᱚᱵᱤ ᱨᱚᱵᱤᱱᱫᱨᱚᱱᱟᱛᱷ ᱴᱮᱜᱚᱨᱟᱜ ᱚᱞ ᱟᱠᱟᱱ ᱜᱤᱛᱟᱧ ᱡᱚᱞᱤ ᱱᱟᱢᱵᱟᱨ ᱯᱷᱤᱯᱴᱤ ᱯᱚᱲᱦᱚᱱ ᱠᱟᱛᱮᱜ ᱤᱧᱟᱹᱜ ᱡᱤᱭᱚᱱ ᱨᱮ ᱟᱹᱰᱤ ᱢᱟᱨᱟᱝ ᱮᱥᱮᱨ ᱮ ᱟᱹᱜᱩᱣᱟᱠᱟᱫ ᱟ ᱚᱱᱟ ᱜᱤᱛᱟᱧᱡᱚᱞᱤ ᱱᱟᱢᱵᱟᱨ ᱯᱷᱤᱯᱴᱤ ᱨᱮ ᱚᱞ ᱢᱮᱱᱟᱜ ᱟ ᱢᱤᱫᱴᱟᱝ ᱠᱟᱹᱦᱤᱱᱤ ᱡᱟᱦᱟᱸ ᱫᱚ ᱦᱩᱭᱩᱜ ᱠᱟᱱᱟ ᱢᱤᱫᱴᱮᱱ ᱵᱷᱤᱠᱟᱨᱤ ᱫᱤᱱᱟᱹᱢ ᱠᱚᱭ ᱟᱹᱜᱩ ᱠᱟᱛᱮᱜ ᱚᱲᱟᱜ ᱨᱮ ᱤᱥᱤᱱ ᱵᱟᱥᱟᱝ ᱠᱟᱛᱮᱭ ᱡᱚᱢᱟ ᱢᱤᱫᱫᱤᱱ ᱚᱱᱠᱟᱱ ᱫᱤᱱ ᱦᱮᱡ ᱮᱱᱟ ᱩᱱᱤ ᱵᱷᱤᱠᱟᱨᱤ ᱴᱷᱮᱱ ᱜᱤ ᱥᱚᱱᱟᱨ ᱨᱚᱛᱷᱨᱮᱭ ᱫᱮᱡ ᱟᱠᱟᱱ ᱢᱤᱫᱴᱮᱱ ᱢᱚᱦᱟ ᱨᱟᱡᱟ ᱵᱷᱤᱠᱮ ᱠᱚᱭ ᱠᱤᱫᱤᱭᱟ ᱩᱱ ᱚᱠᱛᱚ ᱩᱱᱤ ᱵᱷᱤᱠᱟᱨᱤ ᱟᱹᱰᱤ ᱜᱟᱱ ᱜᱤᱭ ᱦᱟᱦᱟᱲᱟᱭᱮᱱᱟ ᱢᱮᱱᱠᱷᱟᱱ ᱮᱱᱱᱛᱮ ᱨᱮᱦᱚᱸ ᱦᱟᱦᱟᱲᱟ ᱠᱟᱛᱮᱜ ᱨᱮᱦᱚᱸ ᱢᱤᱫᱴᱮᱱ ᱪᱟᱣᱞᱤ ᱠᱮᱪᱟᱜ ᱠᱷᱩᱫᱤᱭ ᱮᱢᱟᱫᱮᱭᱟ ᱟᱨ ᱨᱩᱣᱟᱹᱲ ᱦᱮᱡᱱᱟ ᱩᱱᱤ ᱨᱟᱡᱟ ᱦᱚᱸ ᱟᱭᱟᱜ ᱫᱤᱥᱟᱹᱢ ᱛᱮ ᱚᱱᱟ ᱥᱚᱱᱟ ᱨᱚᱛᱷᱛᱮᱭ ᱪᱟᱞᱟᱣᱮᱱᱟ ᱚᱲᱟᱜ ᱨᱮ ᱦᱮᱡ ᱠᱟᱛᱮᱜ ᱩᱱᱤ ᱵᱷᱤᱠᱟᱨᱤ ᱡᱚᱠᱷᱚᱱ ᱟᱭᱟᱜ ᱯᱩᱴᱞᱤᱭ ᱞᱟᱲᱟᱭᱮᱫᱟ ᱞᱟᱲᱟ ᱠᱮᱛᱮᱜ ᱮ ᱧᱮᱞ ᱠᱮᱫᱟ ᱩᱱᱟᱹᱜ ᱜᱟᱱ ᱠᱚᱭ ᱟᱹᱜᱩ ᱪᱟᱣᱞᱤ ᱢᱩᱫᱽᱨᱮ ᱢᱤᱫᱴᱮᱱ ᱠᱟᱹᱴᱤᱡ ᱯᱟᱨᱟ ᱥᱚᱱᱟ ᱡᱚᱞᱡᱚᱞᱚᱜ ᱠᱟᱱᱟ ᱚᱱᱟ ᱥᱚᱱᱟ ᱧᱮᱞ ᱠᱟᱛᱮᱜ ᱩᱱᱤᱭ ᱵᱷᱤᱠᱟᱨᱤᱭ ᱟᱨᱥᱚᱪᱡᱚᱭᱮᱱᱟ ᱟᱨᱥᱚᱡᱚ ᱠᱟᱛᱮᱜ ᱨᱚᱲ ᱠᱮᱫᱟ ᱪᱮᱫᱟᱜ ᱪᱚ ᱱᱩᱱᱟᱹᱜ ᱴᱟᱜ ᱪᱟᱣᱞᱤ ᱛᱟᱦᱮᱸᱠᱟᱱ ᱛᱤᱧ ᱡᱚᱛᱚᱣᱟᱜᱤ ᱪᱮᱫᱟᱜ ᱪᱚ ᱵᱟᱹᱧ ᱮᱢᱟᱫᱤ ᱚᱱᱟ ᱠᱟᱹᱦᱤᱱᱤ ᱨᱮᱱᱟᱜ ᱥᱟᱨ ᱢᱚᱨᱢᱚ ᱠᱟᱛᱷᱟ ᱫᱚ ᱦᱩᱭᱩᱜ ᱠᱟᱱᱟ ᱱᱚᱝᱠᱟ ᱥᱮ ᱤᱧᱟᱹᱜ ᱡᱤᱭᱟᱹ ᱨᱮ ᱡᱟᱦᱟᱸ ᱮᱥᱮᱨᱮ ᱟᱹᱜᱩᱣᱟᱠᱟᱫ ᱚᱱᱟ ᱫᱚ ᱱᱚᱝᱠᱟ ᱡᱮ ᱥᱚᱢᱟᱡᱽ ᱨᱮ ᱥᱮ ᱥᱟᱶᱛᱟᱨᱮ ᱡᱟᱦᱟᱸ ᱩᱰᱟᱹᱝ ᱟᱢ ᱛᱤᱱᱟᱹᱜᱮᱢ ᱮᱢ ᱪᱟᱞᱟᱭᱟ ᱤᱱᱟᱹᱜ ᱜᱟᱡ ᱜᱤ ᱟᱢᱟᱜ ᱡᱤᱭᱟᱹᱱ ᱨᱮᱦᱚᱸ ᱦᱮᱡ ᱨᱩᱣᱟᱹᱲ ᱟᱢᱟ ᱟᱨ ᱚᱱᱟᱛᱮ ᱱᱤᱛᱚᱜ ᱥᱟᱶᱛᱟᱨᱮᱭᱟᱜ ᱠᱟᱹᱢᱤ ᱞᱟᱹᱜᱤᱫ ᱛᱮ ᱤᱧ ᱡᱟᱦᱟᱸ ᱩᱰᱟᱹᱜᱤᱧ ᱠᱩᱨᱩᱢᱩᱴᱩ ᱫᱟᱲᱮᱭᱟᱜ ᱠᱟᱱ ᱩᱱᱟᱹᱜ ᱜᱤ ᱪᱮᱥᱴᱟ ᱠᱟᱛᱮᱜ ᱤᱧ ᱮᱢ ᱞᱟᱦᱟ ᱟᱠᱩᱣᱟ ᱪᱮᱫᱟᱜ ᱥᱮ ᱤᱧ ᱪᱤᱫᱞᱮᱠᱟ ᱵᱷᱟᱵᱮ ᱛᱤᱱᱟᱹᱜ ᱜᱟᱱᱤᱧ ᱮᱢᱟᱭᱟ ᱟᱨ ᱢᱤᱫᱦᱚᱲ ᱫᱩᱠ ᱟᱠᱟᱱ ᱦᱚᱲ ᱩᱱᱤ ᱯᱟᱞᱮᱱ ᱯᱟᱥᱮᱡ ᱤᱱᱟᱹᱜ ᱜᱟᱱᱜᱤ ᱩᱯᱟᱹᱨᱣᱟᱞᱟ ᱤᱧᱮ ᱨᱩᱣᱟᱹᱲᱟᱹᱧᱟᱹ